ᱛᱤᱱ ᱛᱤᱥ ᱦᱚᱸ ᱚᱠᱟ ᱞᱮᱠᱟᱱ ᱪᱤᱛᱟᱹᱨ ᱦᱚᱸ ᱤᱧᱟᱹᱜ ᱠᱮᱢᱮᱨᱟ ᱛᱮ ᱵᱟᱹᱧ ᱨᱟᱠᱟᱵ ᱟᱠᱟᱫᱟ ᱜᱩᱜᱚᱞ ᱨᱮᱦᱚᱸ ᱵᱟᱹᱧ ᱟᱯᱞᱳᱰ ᱟᱠᱟᱫᱟ ᱟᱨ ᱚᱱᱞᱟᱭᱤᱱ ᱠᱚᱨᱮᱦᱚᱸ ᱪᱤᱛᱟᱹᱨ ᱱᱤᱛᱦᱟᱹᱵᱤᱡ ᱵᱟᱹᱧ ᱟᱯᱞᱳᱰ ᱫᱟᱲᱮ ᱟᱠᱟᱫ ᱜᱮᱭᱟ ᱞᱮᱠᱟᱛᱮ ᱚᱱᱟ ᱨᱮᱭᱟᱜ ᱚᱱᱟ ᱴᱮᱠᱱᱤᱠ ᱵᱟᱹᱧ ᱵᱟᱲᱟᱭᱟ ᱚᱠᱟ ᱪᱤᱛᱟᱹᱨ ᱦᱚᱸ ᱵᱟᱝᱢᱟ ᱚᱱᱞᱟᱹᱭᱤᱱ ᱨᱮ ᱵᱟᱹᱧ ᱟᱯᱞᱳᱰ ᱫᱟᱲᱮ ᱟᱠᱟᱫ ᱜᱮᱭᱟ